ᱜᱤᱫᱽᱨᱟᱹ ᱩᱢᱮᱨ ᱨᱮ ᱤᱧ ᱟᱹᱰᱤ ᱟᱭᱢᱟᱧ ᱫᱟᱬᱟᱱ ᱠᱟᱱ ᱛᱟᱦᱮᱸᱱᱟ ᱜᱚᱜᱚ ᱥᱟᱶ ᱵᱟᱡᱟᱨ ᱴᱤᱭᱩᱥᱮᱱ ᱤᱥᱠᱩᱞ ᱚᱱᱟᱥᱟᱶᱛᱮ ᱥᱟᱸᱜᱤᱧ ᱥᱟᱸᱜᱤᱧ ᱡᱟᱭᱜᱟ ᱦᱚᱸ ᱫᱟᱬᱟᱱᱤᱧ ᱪᱟᱞᱟᱜ ᱠᱟᱱ ᱛᱟᱦᱮᱸᱱᱟ ᱥᱟᱸᱜᱤᱧ ᱡᱟᱭᱜᱟ ᱡᱟᱦᱟᱸ ᱫᱟᱬᱟᱱᱤᱧ ᱥᱮᱱ ᱞᱮᱱᱟ ᱚᱱᱟ ᱫᱚ ᱦᱩᱭᱩᱜ ᱠᱟᱱᱟ ᱯᱩᱨᱤ ᱯᱩᱨᱤᱨᱮ ᱟᱹᱰᱤ ᱟᱭᱢᱟ ᱫᱮᱵ ᱫᱮᱵᱤ ᱠᱚᱣᱟᱜ ᱚᱲᱟᱜ ᱢᱟᱥᱤ ᱚᱲᱟᱜ ᱤᱥᱤᱱ ᱚᱲᱟᱜ ᱥᱟᱱᱟᱢ ᱫᱟᱬᱟ ᱠᱟᱛᱮ ᱧᱮᱞ ᱦᱩᱭ ᱮᱱᱟ ᱧᱮᱞ ᱦᱩᱭ ᱯᱚᱨ ᱥᱚᱢᱩᱫᱫᱨᱚ ᱪᱟᱞᱟᱣ ᱦᱩᱭ ᱮᱱᱟ ᱥᱚᱢᱩᱫᱫᱨᱚ ᱨᱮ ᱰᱷᱮᱣ ᱧᱮᱞ ᱦᱩᱭ ᱮᱱᱟ ᱯᱩᱨᱤᱨᱮ ᱟᱹᱰᱤ ᱟᱹᱰᱤ ᱡᱟᱭᱜᱟ ᱫᱟᱬᱟᱱ ᱦᱩᱭ ᱮᱱᱟ ᱚᱱᱟ ᱤᱠᱟᱹᱣᱛᱮ ᱚᱲᱟᱜ ᱦᱮᱡ ᱦᱩᱭ ᱮᱱᱟ ᱤᱱᱟᱹ ᱛᱟᱭᱚᱢ ᱥᱮᱱ ᱦᱩᱭᱞᱮᱱᱟ ᱢᱟᱭᱟᱯᱩᱨ ᱱᱚᱵᱚᱫᱽᱫᱤᱯ ᱚᱱᱟ ᱨᱮᱦᱚᱸ ᱠᱚᱝᱠᱟᱜᱮ ᱫᱟᱬᱟᱱ ᱦᱩᱭ ᱮᱱᱟ ᱠᱚᱝᱜᱟᱨᱮ ᱞᱟᱹᱣᱠᱟᱹ ᱛᱮ ᱯᱟᱨᱚᱢ ᱠᱟᱛᱮᱫ ᱢᱚᱱᱫᱤᱨ ᱥᱮᱱ ᱦᱩᱭ ᱮᱱᱟ ᱡᱟᱦᱟᱸ ᱟᱹᱰᱤ ᱟᱹᱰᱤ ᱢᱚᱱᱫᱤᱨ ᱛᱟᱦᱮᱱ ᱜᱮᱭᱟ ᱚᱱᱟ ᱠᱚ ᱢᱚᱱᱫᱤᱨ ᱧᱮᱞ ᱵᱟᱲᱟ ᱦᱩᱭ ᱮᱱᱟ ᱚᱱᱟ ᱠᱚ ᱧᱮᱞ ᱠᱟᱛᱮ ᱦᱮᱡ ᱦᱩᱭ ᱮᱱᱟ ᱦᱮᱡ ᱠᱟᱛᱮᱫ ᱮᱱᱠᱷᱟᱱ ᱱᱚᱰᱮᱜᱮ ᱫᱟᱬᱟᱱ ᱫᱚ ᱢᱩᱪᱟᱹᱫ ᱮᱱᱟ